ᱱᱟᱜᱟᱢ ᱢᱟᱱᱮ ᱦᱩᱭᱩᱜ ᱠᱟᱱ ᱛᱟᱢᱟ ᱥᱮᱫᱟᱭ ᱥᱮᱫᱟᱭ ᱡᱩᱜᱽ ᱨᱮ ᱡᱟᱦᱟᱸ ᱞᱮᱠᱟ ᱞᱟᱠᱪᱟᱨ ᱛᱟᱦᱮᱸ ᱠᱟᱱᱟ ᱡᱮᱢᱚᱱ ᱢᱤᱫᱴᱟᱝ ᱟᱹᱛᱩᱨᱮᱱᱟᱜ ᱵᱤᱪᱟᱹᱨ ᱢᱤᱫᱴᱟᱝ ᱢᱟᱺᱡᱷᱤᱛᱮ ᱵᱟᱭ ᱛᱚᱯᱟᱜ ᱫᱟᱲᱮᱭᱟᱜ ᱠᱟᱱ ᱠᱷᱟᱱ ᱫᱚ ᱯᱩᱬᱥᱤ ᱢᱟᱺᱡᱷᱤ ᱠᱚ ᱦᱚᱦᱚᱣᱟᱠᱚ ᱠᱟᱱ ᱛᱟᱦᱮᱸᱜᱼᱟ ᱚᱱᱟ ᱯᱩᱬᱥᱤ ᱢᱟᱺᱡᱷᱤ ᱡᱩᱫᱤ ᱵᱟᱠᱚ ᱛᱚᱯᱟᱜ ᱫᱟᱲᱮᱭᱟᱜ ᱠᱟᱱᱟ ᱵᱟᱠᱚ ᱴᱷᱟᱹᱣᱠᱟᱹ ᱫᱟᱲᱮᱭᱟᱜ ᱠᱟᱱᱟ ᱚᱱᱟ ᱜᱟᱛᱟᱠ ᱨᱮᱱᱟᱜ ᱠᱟᱛᱷᱟ ᱮᱱᱠᱷᱟᱱ ᱫᱚ ᱟᱨᱦᱚᱸ ᱟᱵᱚᱨᱮᱱ ᱡᱟᱦᱟᱱᱟᱜ ᱯᱟᱨᱜᱟᱱᱟ ᱠᱚ ᱢᱮᱱᱟᱜ ᱠᱚᱛᱟᱵᱚᱱᱟ ᱩᱱᱠᱩ ᱠᱚ ᱦᱚᱦᱚᱣᱟᱠᱚ ᱠᱟᱱᱛᱟᱦᱮᱸ ᱠᱟᱱᱟ ᱯᱟᱨᱜᱟᱱᱟ ᱵᱟᱠᱚ ᱛᱚᱯᱟᱜ ᱫᱟᱲᱮᱭᱟᱜ ᱠᱷᱟᱱ ᱫᱮᱥ ᱯᱟᱨᱜᱟᱱᱟ ᱠᱚ ᱦᱤᱡᱩᱜ ᱠᱟᱱ ᱛᱟᱦᱮᱸ ᱠᱟᱱᱟ ᱚᱱᱟ ᱞᱮᱠᱟᱛᱮ ᱵᱤᱪᱟᱹᱨ ᱫᱚ ᱟᱵᱚᱣᱟᱜ ᱞᱚᱼᱵᱤᱨ ᱨᱮ ᱢᱩᱪᱟᱹᱫᱚᱜ ᱠᱟᱱ ᱛᱟᱦᱮᱸ ᱠᱟᱱᱟ ᱚᱱᱟ ᱞᱚᱼᱵᱤᱨ ᱨᱮᱫᱚ ᱟᱵᱚᱫᱚ ᱡᱟᱦᱟᱸ ᱠᱚ ᱢᱮᱛᱟᱜ ᱠᱟᱱᱟ ᱥᱩᱯᱨᱤᱢ ᱠᱳᱨᱴ ᱚᱱᱟ ᱦᱤᱥᱟᱹᱵᱛᱮ ᱚᱸᱰᱮᱫᱚ ᱞᱚᱼᱵᱤᱨ ᱨᱮᱫᱚ ᱢᱩᱪᱟᱹᱫᱚᱜ ᱜᱮᱭᱟ ᱢᱩᱪᱟᱹᱫ ᱠᱟᱛᱮᱜᱮ ᱚᱱᱟᱫᱚ ᱡᱟᱦᱟᱸ ᱞᱮᱠᱟᱜᱮ ᱠᱚ ᱥᱟᱨᱟ ᱥᱟᱨ ᱥᱟᱹᱜᱩᱱᱟᱠᱚ ᱚᱱᱟᱜᱮ ᱢᱩᱪᱟᱹᱫ ᱵᱤᱪᱟᱹᱨ ᱫᱚ ᱦᱩᱭᱩᱜᱼᱟ ᱟᱨ ᱛᱤᱨᱞᱟᱹ ᱦᱚᱯᱚᱱ ᱢᱟᱱᱮ ᱠᱩᱲᱤ ᱜᱤᱫᱽᱨᱟᱹ ᱠᱩᱲᱤ ᱜᱤᱫᱽᱨᱟᱹᱣᱟᱜ ᱡᱟᱦᱟᱸ ᱞᱮᱠᱟ ᱟᱵᱚᱣᱟᱜ ᱱᱚᱸᱰᱮ ᱵᱟᱨᱱᱚ ᱵᱟᱫ ᱯᱮ ᱚᱞ ᱠᱮᱜᱼᱟ ᱵᱟᱨᱱ ᱵᱟᱫ ᱫᱚ ᱵᱟᱝ ᱨᱚᱝ ᱨᱩᱯ ᱨᱮ ᱡᱟᱦᱟᱸ ᱞᱮᱠᱟ ᱢᱮᱱᱟᱜᱼᱟ ᱩᱱᱤᱭᱟᱜ ᱫᱚ ᱟᱵᱚ ᱥᱟᱱᱛᱟᱲ ᱡᱟᱹᱛᱤ ᱨᱮᱱᱟᱜ ᱨᱚᱝ ᱨᱩᱯ ᱛᱟᱵᱚᱱ ᱫᱚ ᱢᱤᱫ ᱜᱮᱭᱟ ᱚᱱᱟ ᱪᱮᱨᱦᱟ ᱧᱟᱢᱫᱚ ᱢᱩᱥᱠᱤᱞ ᱜᱮᱭᱟ ᱚᱱᱟᱛᱮ ᱟᱫᱚ ᱠᱩᱲᱤ ᱜᱤᱫᱽᱨᱟᱹ ᱫᱚ ᱡᱟᱦᱟᱸ ᱞᱮᱠᱟ ᱟᱵᱚᱫᱚ ᱡᱟᱢᱟᱭ ᱧᱟᱢ ᱵᱟᱵᱚᱱ ᱫᱟᱬᱟᱱᱟ ᱡᱟᱶᱟᱭ ᱵᱟᱵᱚ ᱡᱟᱶᱟᱭ ᱧᱟᱢ ᱵᱟᱵᱚ ᱫᱟᱬᱟᱱᱟ ᱡᱟᱶᱟᱭ ᱧᱟᱢ ᱵᱚᱱ ᱫᱟᱬᱟ ᱞᱮᱠᱷᱟᱱ ᱠᱩᱲᱤ ᱜᱤᱫᱽᱨᱟᱹ ᱟᱹᱨᱤᱪᱟᱹᱞᱤ ᱨᱮ ᱤᱭᱟᱹ ᱦᱤᱡᱩᱜᱼᱟ ᱮᱸᱠᱮᱴᱚᱬᱮ ᱦᱤᱡᱩᱜᱼᱟ ᱚᱱᱟᱛᱮ ᱟᱵᱚᱨᱮᱱ ᱠᱩᱲᱤ ᱜᱤᱫᱽᱨᱟᱹ ᱞᱟᱜᱟᱜ ᱫᱚ ᱡᱟᱶᱟᱭ ᱜᱮᱠᱚ ᱦᱤᱡᱩᱜᱼᱟ ᱟᱵᱚᱫᱚ ᱡᱟᱶᱟᱭ ᱧᱟᱢᱫᱚ ᱵᱟᱵᱚᱱ ᱪᱟᱞᱟᱜᱼᱟ ᱡᱟᱶᱟᱭ ᱜᱮ ᱦᱤᱡᱩᱜᱼᱟᱭ ᱧᱮᱞᱮᱭᱟᱭ ᱠᱩᱥᱤᱭᱮᱭᱟᱭ ᱤᱫᱤᱭᱮᱭᱟᱭ ᱵᱟᱯᱞᱟ ᱦᱩᱭᱩᱜᱼᱟ ᱟᱨ ᱟᱭᱟᱜ ᱠᱩᱥᱤ ᱛᱮᱫᱚ ᱠᱩᱲᱤ ᱜᱤᱫᱽᱨᱟᱹ ᱫᱚ ᱪᱟᱞᱟᱣ ᱞᱮᱱᱠᱷᱟᱱ ᱫᱚ ᱩᱱᱤ ᱫᱚ ᱦᱟᱸᱜ ᱵᱚᱱ ᱢᱮᱛᱟᱭ ᱠᱟᱱᱟ ᱟᱸᱜᱤᱨ ᱮᱱᱟᱭ